ᱚᱲᱟᱜ ᱨᱮ ᱪᱮᱫ ᱪᱮᱫ ᱥᱚᱵᱡᱤ ᱠᱚᱢ ᱨᱚᱦᱚᱭ ᱠᱟᱫᱟ ᱟᱨ ᱚᱱᱟ ᱚᱠᱟ ᱞᱮᱠᱟ ᱛᱮᱢ ᱡᱚᱜᱟᱣ ᱡᱚᱛᱚᱱᱟ ᱚᱱᱟ ᱵᱟᱨᱮᱛᱮᱛᱮ ᱞᱟᱹᱭ ᱢᱮ ᱦᱮᱸ ᱤᱧᱟᱹᱜ ᱚᱲᱟᱜ ᱚᱲᱟᱜ ᱨᱮᱫᱚ ᱱᱚᱣᱟ ᱠᱚ ᱥᱚᱵᱡᱤᱧ ᱨᱚᱦᱚᱭ ᱠᱟᱫᱟ ᱡᱮ ᱱᱚᱜ ᱚᱭ ᱯᱤᱯᱟᱹ ᱛᱟᱨᱯᱚᱨᱮ ᱰᱷᱮᱸᱲᱚᱥ ᱛᱟᱨᱯᱚᱨᱮ ᱢᱟᱞᱦᱟᱱ ᱮᱢᱟᱱ ᱛᱮᱭᱟᱜ ᱥᱚᱵᱡᱤ ᱦᱚᱸ ᱢᱮᱱᱟᱜ ᱛᱤᱧ ᱜᱮᱭᱟ ᱟᱲᱟᱜ ᱦᱮᱸ ᱛᱟᱨᱯᱚᱨᱮ ᱟᱭᱢᱟ ᱨᱚᱠᱚᱢ ᱥᱚᱵᱡᱤᱧ ᱨᱚᱦᱚᱭ ᱠᱟᱫᱟ ᱛᱳ ᱚᱱᱟ ᱠᱚ ᱥᱚᱵᱡᱤ ᱫᱚ ᱱᱚᱝᱠᱟ ᱠᱟᱛᱮᱜ ᱤᱧ ᱡᱚᱛᱱᱚᱭᱮᱫᱟ ᱱᱚᱜ ᱚᱭ ᱱᱮᱛᱟᱨ ᱫᱚ ᱵᱚᱨᱥᱟ ᱫᱤᱱ ᱠᱟᱱᱟ ᱫᱟᱜ ᱟᱹᱰᱤ ᱟᱸᱴ ᱦᱩᱭᱩᱜ ᱠᱟᱱᱟ ᱚᱱᱟ ᱠᱚᱨᱮᱜ ᱜᱷᱟᱥ ᱠᱚᱧ ᱨᱟᱪᱟᱜ ᱫᱟ ᱥᱟᱯᱷᱟ ᱥᱟᱯᱷᱤᱧ ᱫᱚᱦᱚᱭᱫᱟ ᱡᱟᱛᱮ ᱵᱤᱧ ᱠᱚ ᱟᱞᱚ ᱠᱚ ᱰᱮᱨᱟᱜ ᱢᱟ ᱜᱤᱫᱽᱨᱟᱹ ᱠᱚ ᱢᱮᱱᱟᱜ ᱠᱚᱣᱟ ᱚᱱᱛᱮ ᱡᱟᱛᱮ ᱟᱞᱚ ᱠᱚ ᱪᱟᱞᱟᱜ ᱢᱟ ᱦᱮᱸ ᱚᱱᱟ ᱞᱟᱹᱜᱤᱫ ᱛᱤᱧ ᱢᱟᱱᱟ ᱠᱚᱣᱟ ᱡᱮ ᱥᱚᱵᱡᱤ ᱱᱚᱥᱴᱚᱜᱼᱟ ᱟᱞᱚ ᱯᱮ ᱪᱟᱞᱟᱜᱼᱟ ᱵᱟᱠᱷᱟᱡ ᱫᱚ ᱥᱚᱵᱡᱤ ᱵᱟᱹᱲᱤᱡᱚᱜᱼᱟ ᱥᱮ ᱡᱟᱸᱦᱟᱭ ᱛᱟᱦᱟᱭ ᱵᱟᱹᱧ ᱵᱚᱞᱚ ᱦᱚᱪᱚ ᱟᱠᱚ ᱠᱟᱱᱟ ᱢᱟ ᱞᱟᱹᱭᱟᱹᱧ ᱯᱮ ᱱᱚᱣᱟ ᱠᱚ ᱥᱚᱵᱡᱤ ᱫᱚᱨᱠᱟᱨ ᱤᱧ ᱠᱟᱱᱟ ᱠᱚᱭ ᱞᱮᱠᱷᱟᱱ ᱫᱚ ᱤᱧ ᱜᱤᱧ ᱮᱢᱟ ᱟᱯᱮᱭᱟ ᱚᱱᱠᱟ ᱞᱮᱠᱟᱛᱮ ᱵᱚᱞᱮ ᱥᱚᱵᱡᱤ ᱫᱚᱧ ᱵᱟᱧᱪᱟᱣ ᱫᱚᱦᱚᱭᱮᱫ ᱠᱟᱱ ᱛᱤᱧᱟ ᱱᱚᱝᱠᱟ ᱞᱮᱠᱟᱛᱮ ᱡᱚᱛᱚ ᱦᱚᱲᱜᱮ ᱥᱚᱵᱡᱤ ᱫᱚᱧ ᱮᱢᱟ ᱟᱠᱚᱣᱟ ᱡᱟᱸᱦᱟᱭ ᱜᱮᱠᱚ ᱦᱤᱡᱩᱜ ᱡᱟᱸᱦᱟᱭ ᱜᱮᱠᱚ ᱠᱚᱭᱤᱧ ᱱᱚᱣᱟ ᱠᱚᱫᱚ ᱱᱚᱝᱠᱟ ᱞᱮᱠᱥᱟᱛᱤᱧ ᱡᱚᱛᱱᱚᱭᱮᱫᱟ ᱫᱟᱜ ᱠᱚᱧ ᱮᱢ ᱫᱟ ᱥᱮ ᱥᱮᱛᱟᱜ ᱨᱮ ᱫᱟᱜ ᱠᱚᱧ ᱮᱢ ᱫᱟ ᱟᱹᱭᱩᱵ ᱥᱮᱜ ᱫᱟᱜ ᱠᱚᱧ ᱮᱢ ᱫᱟ ᱱᱚᱝᱠᱟ ᱞᱮᱠᱟᱛᱮ ᱤᱧᱟᱹᱜ ᱥᱚᱵᱡᱤ ᱫᱚᱧ ᱵᱟᱧᱪᱟᱣ ᱫᱚᱦᱚᱭᱮᱨᱫᱟ